ᱦᱮᱸ ᱦᱮᱞᱳ ᱦᱮᱸ ᱜᱚ ᱤᱭᱟᱹ ᱟᱹᱵᱤᱱ ᱪᱟᱹᱥᱤ ᱦᱚᱲ ᱠᱟᱱᱟ ᱵᱤᱱ ᱥᱮ ᱟᱪᱪᱷᱟ ᱟᱪᱪᱷᱟ ᱪᱮᱫ ᱠᱚᱯᱮ ᱪᱟᱥᱟ ᱦᱮᱸ ᱦᱳᱭ ᱦᱳᱭ ᱦᱮᱸ ᱫᱟᱜ ᱵᱮᱵᱚᱥᱛᱷᱟ ᱫᱚ ᱪᱮᱫ ᱠᱚ ᱢᱮᱱᱟᱜᱼᱟ ᱪᱟᱥ ᱞᱟᱹᱜᱤᱫ ᱦᱮᱸ ᱥᱚᱨᱠᱟᱨ ᱯᱟᱥᱴᱟ ᱠᱷᱚᱱ ᱡᱟᱦᱟᱱᱟᱜ ᱡᱳᱡᱚᱱᱟ ᱠᱚ ᱵᱟᱝ ᱧᱟᱢ ᱠᱟᱱᱟ ᱥᱤᱪᱟᱭ ᱵᱟᱠᱷᱨᱟ ᱛᱮ ᱢᱟᱱᱮ ᱟᱹᱛᱩ ᱡᱟᱠ ᱨᱮ ᱢᱟᱱᱮ ᱡᱚᱛᱚ ᱦᱚᱲ ᱫᱚ ᱵᱟᱯᱮ ᱪᱟᱥ ᱫᱟᱲᱮᱭᱟᱜᱼᱟ ᱠᱷᱟᱹᱞᱤ ᱥᱮᱨᱢᱟ ᱵᱷᱚᱨᱥᱟ ᱜᱮ ᱦᱮᱸ ᱦᱮᱸ ᱦᱮᱸ ᱦᱮᱸ ᱟᱪᱪᱷᱟ ᱟᱪᱪᱷᱟ ᱚ ᱚ ᱪᱟᱥ ᱫᱤᱱ ᱯᱮ ᱪᱟᱥᱟ ᱟᱨ ᱤᱭᱟᱹ ᱥᱤᱛᱩᱝ ᱥᱤᱛᱩᱝ ᱫᱤᱱ ᱫᱚ ᱡᱟᱦᱟᱱᱟᱜ ᱯᱮ ᱪᱟᱥᱟᱥᱮ ᱵᱟᱝᱜᱮ ᱠᱟᱨᱞᱟ ᱠᱚ ᱟᱪᱪᱷᱟ ᱦᱮᱸ ᱦᱮᱸ ᱦᱮᱸ ᱟᱪᱪᱷᱟ ᱟᱪᱪᱷᱟ ᱦᱮᱸ ᱦᱮᱸ ᱟᱨ ᱥᱤᱛᱩᱝ ᱥᱤᱛᱩᱝ ᱦᱩᱲᱩ ᱠᱚᱫᱚ ᱥᱤᱛᱩᱝ ᱦᱩᱲᱩ ᱠᱚᱫᱚᱯᱮ ᱪᱟᱥᱟᱥᱮ ᱵᱟᱝ ᱜᱮ ᱟᱪᱪᱷᱟ ᱴᱷᱤᱠᱼᱟ ᱦᱮᱸ ᱦᱮᱸ ᱦᱮᱸ ᱦᱮᱸ ᱟᱨ ᱚᱱᱟ ᱥᱩᱨ ᱠᱚᱨᱮᱫ ᱚᱱᱠᱟ ᱪᱮᱫ ᱠᱚ ᱢᱮᱱᱟᱜᱼᱟ ᱱᱟᱹᱭ ᱠᱚ ᱥᱮ ᱜᱟᱰᱟ ᱢᱩᱰᱩ ᱠᱚ ᱪᱮᱫ ᱠᱚ ᱟᱯᱮ ᱟᱹᱛᱩ ᱨᱮ ᱦᱮᱱᱟᱜᱼᱟ ᱚᱸᱰᱮ ᱠᱷᱚᱱ ᱫᱚ ᱫᱟᱜ ᱠᱚᱫᱚᱯᱮ ᱨᱟᱠᱟᱵᱟᱥᱮ ᱵᱟᱝᱜᱮ ᱦᱮᱸ ᱟᱪᱪᱷᱟ ᱟᱪᱪᱷᱟ ᱦᱮᱸ ᱦᱮᱸ ᱦᱳᱭ ᱦᱳᱭ ᱟᱪᱪᱷᱟ ᱴᱷᱤᱠ ᱜᱮᱭᱟ ᱜᱚᱢᱠᱮ ᱦᱮᱸ ᱢᱟ ᱡᱚᱦᱟᱨ ᱦᱮᱸ ᱦᱮᱸ ᱦᱮᱸ ᱡᱚᱦᱟᱨ